ᱦᱮᱸ ᱤᱧ ᱡᱚᱠᱷᱚᱱ ᱱᱚᱜᱼᱚᱭ ᱤᱧ ᱡᱟᱦᱟᱸ ᱥᱮᱫᱜᱮ ᱫᱟᱬᱟᱱᱤᱧ ᱚᱰᱳᱠᱚᱜᱼᱟ ᱤᱧ ᱪᱮᱫ ᱞᱮᱠᱟ ᱥᱟᱹᱛ ᱥᱟᱯᱲᱟᱣ ᱠᱟᱛᱮᱧ ᱚᱰᱳᱠᱚᱜᱼᱟ ᱚᱱᱟᱜᱮ ᱠᱟᱹᱴᱤᱡ ᱤᱧ ᱞᱟᱹᱭᱧᱚᱜ ᱟᱵᱚᱱ ᱠᱟᱱᱟ ᱞᱟᱹᱭᱧᱚᱜ ᱟᱯᱮ ᱠᱟᱱᱟ ᱦᱮᱸ ᱤᱧᱫᱚ ᱤᱧᱫᱚ ᱡᱟᱦᱟᱸ ᱥᱮᱫᱜᱤᱧ ᱪᱟᱞᱟᱜᱼᱟ ᱤᱧᱫᱚ ᱢᱤᱫᱴᱤᱡ ᱵᱮᱜᱽ ᱛᱮᱫᱚ ᱵᱟᱭ ᱦᱩᱭᱩᱜ ᱛᱤᱧᱟᱹ ᱤᱧᱫᱚ ᱚᱱᱠᱟ ᱫᱚ ᱟᱹᱰᱤᱜᱟᱱ ᱥᱟᱢᱟᱱᱤᱧ ᱤᱫᱤᱭᱟ ᱤᱧᱟᱹᱜ ᱡᱟᱦᱟᱸ ᱛᱤᱱᱟᱹᱜ ᱦᱚᱨᱚᱜᱼᱟᱜ ᱜᱮ ᱛᱟᱦᱮᱱ ᱛᱤᱧᱟᱹ ᱤᱧ ᱡᱚᱛᱚᱜᱤᱧ ᱤᱫᱤᱭᱟ ᱡᱮᱭᱥᱮ ᱠᱤ ᱦᱩᱭᱱᱟ ᱥᱟᱹᱲᱤ ᱥᱟᱭᱟ ᱵᱞᱟᱣᱩᱡᱽ ᱯᱷᱤᱨ ᱯᱷᱤᱨ ᱡᱚᱛᱚ ᱠᱤᱪᱷᱩ ᱪᱩᱲᱤ ᱯᱟᱜᱽᱨᱟ ᱢᱟᱞᱟ ᱚᱱᱟ ᱠᱚ ᱡᱚᱛᱚ ᱥᱮᱴ ᱢᱟᱱᱮ ᱛᱟᱦᱮᱸ ᱫᱚᱨᱠᱟᱨ ᱛᱤᱧ ᱚᱱᱠᱟᱱᱟᱜ ᱤᱧᱫᱚ ᱦᱚᱨᱚᱜ ᱥᱟᱱᱟᱧᱟ ᱛᱟ ᱠᱤ ᱵᱟᱦᱟ ᱨᱮᱧ ᱪᱟᱞᱟᱜ ᱠᱷᱟᱱ ᱫᱚ ᱤᱧᱫᱚ ᱥᱟᱹᱲᱤ ᱢᱤᱫᱴᱮᱧ ᱤᱧ ᱢᱟᱱᱮ ᱢᱟᱞᱟ ᱯᱟᱜᱽᱨᱟ ᱦᱚᱸ ᱦᱚᱨᱚᱜ ᱥᱟᱱᱟᱧᱟ ᱤᱧᱫᱚ ᱚᱱᱟ ᱞᱟᱹᱜᱤᱫᱼᱛᱮ ᱤᱧᱟᱹᱜ ᱫᱚ ᱢᱟᱱᱮ ᱵᱮᱥ ᱱᱟᱯᱟᱭᱤᱧ ᱥᱟᱡᱟᱣ ᱥᱟᱯᱲᱟᱜᱼᱟ ᱟᱨᱠᱤ ᱵᱟᱝ ᱤᱧᱫᱚ ᱵᱟᱦᱨᱮ ᱨᱮᱭᱟᱜ ᱡᱤᱱᱤᱥ ᱠᱚᱫᱚ ᱤᱧᱫᱚ ᱡᱚᱢ ᱠᱚᱫᱚ ᱩᱱᱟᱹᱜ ᱫᱚ ᱵᱟᱹᱧ ᱠᱩᱥᱤᱭᱟᱜᱼᱟ ᱤᱧᱫᱚ ᱚᱱᱟ ᱞᱟᱹᱜᱤᱫᱼᱛᱮ ᱡᱟᱦᱟᱸ ᱥᱮᱫᱜᱮ ᱫᱟᱬᱟᱱᱤᱧ ᱪᱟᱞᱟᱜᱼᱟ ᱤᱧᱫᱚ ᱚᱲᱟᱜ ᱠᱷᱚᱱᱟᱜ ᱜᱮ ᱤᱧᱫᱚ ᱢᱟᱱᱮ ᱨᱩᱠᱷᱟᱹ ᱥᱩᱠᱷᱟ ᱡᱤᱱᱤᱥ ᱤᱫᱤ ᱠᱟᱛᱮᱜ ᱞᱮ ᱥᱮᱱᱚᱜᱼᱟ ᱡᱮᱭᱥᱮ ᱠᱤ ᱪᱤᱲᱟ ᱵᱷᱟᱡᱟ ᱦᱩᱭᱱᱟ ᱯᱷᱚᱞ ᱯᱟᱠᱚᱲ ᱠᱚ ᱦᱩᱭᱱᱟ ᱯᱷᱤᱨ ᱵᱤᱥᱠᱩᱴ ᱠᱚ ᱦᱩᱭᱮᱱᱟ ᱚᱱᱟ ᱠᱚᱫᱚ ᱤᱧᱟᱹᱜ ᱵᱮᱜᱽ ᱨᱮᱜᱮ ᱛᱟᱦᱮᱱ ᱛᱤᱧᱟᱹ ᱤᱧ ᱡᱟᱦᱟᱸ ᱥᱮᱫᱜᱤᱧ ᱥᱮᱱᱚᱜᱼᱟ ᱤᱧ ᱤᱱᱟᱹᱧ ᱩᱭᱦᱟᱹᱨ ᱠᱟᱜᱼᱟ ᱠᱤ ᱤᱧ ᱡᱟᱦᱟᱸ ᱥᱮᱫᱜᱮ ᱡᱮᱢᱚᱱ ᱫᱟᱬᱟᱱᱤᱧ ᱥᱮᱱᱚᱜ ᱠᱟᱱᱟ ᱚᱱᱛᱮ ᱨᱮ ᱵᱮᱥ ᱱᱟᱯᱟᱭᱤᱧ ᱵᱮᱥ ᱱᱟᱯᱟᱭ ᱛᱤᱧ ᱫᱟᱬᱟ ᱫᱟᱲᱮᱭᱟᱜᱼᱢᱟ ᱟᱨᱤᱧ ᱦᱮᱡ ᱜᱟᱹᱲ ᱫᱟᱲᱮᱭᱟᱜᱼᱢᱟ ᱟᱨ ᱤᱧᱤᱧ ᱠᱷᱚᱡᱚᱜᱼᱟ ᱠᱤ ᱟᱯᱮᱦᱚᱸ ᱡᱟᱦᱟᱸ ᱛᱤᱸᱥᱜᱮ ᱫᱟᱬᱟᱱ ᱯᱮ ᱥᱮᱱᱚᱜᱼᱟ ᱚᱱᱠᱟᱱ ᱟᱹᱞᱛᱩ ᱯᱷᱟᱹᱞᱛᱩ ᱟᱹᱛᱷᱟᱲᱤ ᱡᱤᱱᱤᱥ ᱠᱚᱫᱚ ᱟᱞᱚᱯᱮ ᱡᱚᱢᱟ ᱛᱟᱠᱤ ᱞᱟᱡ ᱠᱚ ᱡᱩᱫᱤ ᱠᱷᱟᱨᱟᱯ ᱞᱮᱱᱠᱷᱟᱱ ᱮᱱᱠᱷᱟᱱ ᱫᱚ ᱫᱤᱠᱠᱟᱹᱛ ᱦᱩᱭ ᱢᱟᱱᱮ ᱠᱤ ᱟᱯᱮᱼᱯᱮ ᱯᱟᱨᱤᱥᱚᱱᱚᱜᱼᱟ ᱚᱱᱟᱠᱚ ᱞᱟᱹᱜᱤᱫ ᱛᱤᱧ ᱠᱷᱚᱡᱚᱜ ᱠᱟᱱᱟ ᱠᱤ ᱟᱯᱮ ᱵᱮᱥ ᱱᱟᱯᱟᱭ ᱛᱮᱜᱮ ᱥᱮᱱᱚᱜ ᱛᱟᱵᱚᱱᱼᱯᱮ ᱟᱨ ᱦᱮᱡ ᱨᱩᱣᱟᱹᱲᱚᱜ ᱯᱮ